ᱦᱮᱸ ᱦᱮᱞᱳ ᱚᱠᱚᱭᱮᱢ ᱢᱮᱱ ᱮᱫᱟ ᱦᱮᱸ ᱱᱤᱭᱟᱹ ᱫᱚ ᱥᱳᱱᱟ ᱫᱚᱠᱟᱱ ᱠᱟᱱ ᱜᱮᱭᱟ ᱚ ᱥᱳᱱᱟᱫᱚ ᱯᱚᱸᱪᱟᱥᱤ ᱦᱟᱡᱟᱨ ᱴᱟᱠᱟ ᱵᱷᱚᱨᱤ ᱨᱩᱯᱟᱹ ᱫᱚ ᱥᱟᱲᱮ ᱪᱷᱚ ᱥᱚ ᱴᱟᱠᱟ ᱵᱷᱚᱨᱤ ᱦᱮᱸ ᱚ ᱪᱮᱫ ᱠᱚ ᱟᱫᱚᱢ ᱵᱮᱱᱟᱣ ᱦᱚᱪᱚ ᱠᱮᱛᱮ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱦᱮᱸ

ᱦᱮᱸ ᱟᱫᱚ ᱴᱷᱤᱠ ᱜᱮᱭᱟ ᱡᱚᱛᱚᱜᱮ ᱱᱟᱱᱟ ᱦᱩᱱᱟᱹᱨ ᱱᱟᱱᱟ ᱦᱩᱱᱟᱹᱨ ᱡᱤᱱᱤᱥ ᱢᱮᱱᱟᱜ ᱜᱮᱭᱟ ᱢᱚᱱ ᱠᱩᱥᱤᱜ ᱞᱮᱠᱟᱱ ᱡᱤᱱᱤᱥ ᱜᱮ ᱟᱫᱚ ᱟᱢ ᱠᱟᱹᱴᱤᱡ ᱮᱢ ᱦᱮᱡ ᱞᱮᱱᱠᱷᱟᱱ ᱫᱚ ᱵᱟᱛᱨᱟᱣ ᱦᱩᱭ ᱠᱚᱜᱼᱟ ᱡᱮ ᱚᱠᱟ ᱠᱚ ᱡᱤᱱᱤᱥ ᱮᱢ ᱠᱩᱥᱤᱭᱟᱜ ᱠᱟᱱᱟ ᱚᱱᱟ ᱦᱤᱥᱟᱹᱵ ᱛᱮᱜᱮ ᱟᱨᱦᱚᱸ ᱵᱟᱹᱱᱤ ᱫᱟᱢ ᱠᱤᱪᱷᱩ ᱮᱢᱚᱜ ᱦᱩᱭᱩᱜᱼᱟ ᱦᱮᱸ ᱵᱟᱹᱱᱤ ᱫᱟᱢ ᱞᱟᱜᱟᱜ ᱜᱮᱭᱟ ᱵᱷᱚᱨᱤ ᱯᱨᱚᱛᱤ ᱨᱮ ᱛᱤᱱᱥᱚ ᱴᱟᱠᱟ ᱦᱮᱸ ᱟᱪᱪᱷᱟ ᱡᱩᱫᱤ ᱟᱢ ᱵᱟᱹᱲᱛᱤ ᱧᱚᱜ ᱮᱢ ᱠᱤᱨᱤᱧ ᱠᱷᱟᱱ ᱛᱟᱦᱚᱞᱮ ᱚᱱᱟ ᱦᱤᱥᱟᱹᱵ ᱛᱮ ᱠᱤᱪᱷᱩ ᱤᱭᱟᱹ ᱪᱷᱟᱹᱲ ᱤᱧ ᱮᱢᱟᱣᱟᱢᱟ ᱥᱟᱲᱮ ᱪᱷᱚᱥᱚ ᱴᱟᱠᱟ ᱵᱷᱚᱨᱤ ᱦᱮᱸ ᱦᱮᱸ ᱟᱫᱚ ᱦᱤᱨᱯᱤᱱ ᱮᱢ ᱵᱮᱱᱟᱣ ᱦᱚᱪᱚᱭᱟ ᱛᱤᱱᱟᱹᱜ ᱵᱷᱚᱨᱤ ᱨᱮᱱᱟᱝ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱜᱤᱭᱟᱹᱧ ᱵᱩᱡᱷᱟᱹᱣᱮᱫ ᱠᱟᱱ ᱜᱤᱭᱟᱹᱧ ᱵᱟᱹᱡᱩ ᱚ ᱟᱪᱪᱷᱟ ᱴᱷᱤᱠ ᱜᱮᱭᱟ ᱚᱱᱟᱦᱚᱸ ᱢᱮᱱᱟᱜ ᱜᱮᱭᱟ ᱦᱮᱸ ᱦᱮᱸ ᱦᱮᱸ ᱦᱮᱸ ᱥᱟᱱᱟᱢᱟᱜ ᱜᱮ ᱛᱮᱭᱟᱨ ᱨᱮᱰᱤ ᱫᱚ ᱢᱮᱱᱟᱜ ᱜᱮᱭᱟ ᱦᱮᱸ ᱦᱮᱸ ᱟᱪᱪᱷᱟ ᱟᱪᱪᱷᱟ ᱦᱮᱸ ᱦᱮᱸ ᱴᱷᱤᱠ ᱜᱮᱭᱟ ᱦᱮᱸ ᱟᱫᱚ ᱚᱠᱟ ᱠᱚᱛᱮᱢ ᱦᱮᱡ ᱞᱮᱱᱠᱷᱟᱱ ᱵᱟᱛᱨᱟᱣ ᱦᱩᱭ ᱠᱚᱜᱼᱟ ᱦᱩᱸ ᱟᱪᱪᱷᱟ ᱦᱮᱸ ᱥᱟᱹᱛᱟᱹᱜ ᱜᱮᱭᱟ ᱠᱤᱪᱷᱩ ᱠᱤᱪᱷᱩ ᱡᱤᱱᱤᱥ ᱫᱚ ᱛᱮᱭᱟᱨ ᱨᱮᱰᱤ ᱜᱮᱭᱟ ᱡᱩᱫᱤ ᱟᱢᱮᱢ ᱠᱩᱥᱤᱭᱟᱜᱼᱟ ᱛᱟᱦᱚᱞᱮ ᱫᱚ ᱟᱢ ᱪᱮᱫ ᱞᱮᱠᱟᱱᱟᱜ ᱰᱤᱡᱟᱭᱤᱱ ᱮᱢ ᱠᱩᱥᱤᱭᱟᱜᱼᱟ ᱡᱩᱫᱤ ᱟᱢ ᱛᱟᱲᱟ ᱛᱟᱲᱤᱢ ᱦᱮᱡ ᱞᱮᱱᱠᱷᱟᱚ ᱛᱟᱦᱚᱞᱮ ᱚᱱᱟᱫᱚ ᱞᱚᱜᱚᱱ ᱱᱚᱰᱮᱞᱮ ᱟᱞᱮᱞᱮ ᱛᱮᱭᱟᱨ ᱜᱚᱫ ᱫᱟᱲᱮᱭᱟᱜᱼᱟ ᱟᱨ ᱟᱢᱜᱮ ᱡᱩᱫᱤ ᱵᱟᱢ ᱦᱮᱡ ᱞᱮᱱᱠᱷᱟᱱ ᱫᱚ ᱪᱤᱠᱟᱹ ᱛᱮᱞᱮ ᱛᱮᱭᱟᱨᱟ ᱪᱮᱫ ᱞᱮᱠᱟᱱᱟᱜ ᱰᱤᱡᱟᱭᱤᱱ ᱮᱢ ᱠᱩᱥᱤᱭᱟᱜᱼᱟ ᱰᱤᱡᱟᱭᱤᱱ ᱛᱚ ᱟᱭᱢᱟ ᱨᱚᱠᱚᱢᱟ ᱦᱮᱸ ᱦᱮᱸ ᱦᱮᱸ ᱧᱟᱢᱚᱜᱼᱟ ᱚᱱᱟᱫᱚ ᱚᱰᱟᱨ ᱠᱟᱛᱮᱫ ᱧᱟᱢᱚᱜᱼᱟ ᱦᱮᱸ ᱦᱮᱸ ᱟᱪᱪᱷᱟ ᱴᱷᱤᱠ ᱜᱮᱭᱟ ᱟᱢ ᱟᱢ ᱜᱟᱯᱟ ᱟᱹᱭᱩᱵ ᱵᱮᱞᱟ ᱦᱤᱡᱩᱜ ᱢᱮ ᱦᱮᱸ ᱦᱮᱸ ᱦᱮᱸ ᱴᱷᱤᱠ ᱜᱮᱭᱟ ᱢᱟ ᱛᱟᱦᱞᱮᱧ ᱫᱚᱦᱚᱭᱮᱫᱟ